ᱟᱛᱳᱨᱮ ᱡᱟᱦᱟᱭ ᱦᱚᱲᱮ ᱜᱚᱡ ᱞᱮᱱᱠᱷᱟᱱ ᱩᱱᱤ ᱫᱚᱠᱚ ᱰᱟᱹᱵᱨᱟᱹ ᱞᱟᱦᱟᱭᱮᱭᱟ ᱚᱱᱟᱛᱟᱭᱚᱢ ᱯᱟᱨᱠᱚᱢ ᱨᱮᱠᱚ ᱜᱤᱛᱤᱡᱮᱭᱟ ᱥᱩᱱᱩᱢ ᱥᱟᱥᱟᱝ ᱠᱚ ᱚᱡᱚᱜ ᱟᱭᱟ ᱟᱨ ᱥᱟᱫᱟ ᱢᱟᱹᱨᱠᱷᱤᱱ ᱛᱮᱠᱚ ᱯᱚᱴᱚᱢ ᱮᱭᱟ ᱵᱟᱵᱟ ᱠᱚᱫᱚ ᱢᱚᱲᱟ ᱱᱤᱭᱟᱹ ᱥᱚᱥᱟᱱ ᱠᱚ ᱪᱟᱞᱟᱜᱼᱟ ᱟᱨ ᱟᱭᱳ ᱠᱚᱫᱚ ᱚᱲᱟᱜ ᱠᱚ ᱜᱩᱨᱤᱡᱽ ᱩᱰᱩᱝᱼᱟ ᱟᱨ ᱠᱷᱟᱯᱨᱟᱜ ᱟᱨ ᱡᱚᱱᱚᱜ ᱵᱟᱨᱦᱮ ᱥᱮᱱ ᱠᱚ ᱤᱫᱤ ᱚᱴᱚ ᱠᱟᱜᱼᱟ ᱚᱱᱟ ᱛᱟᱭᱚᱢ ᱰᱟᱹᱵᱨᱟᱹ ᱠᱚ ᱪᱟᱞᱟᱜᱼᱟ ᱜᱟᱹᱰᱭᱟᱹ ᱛᱮ ᱚᱸᱰᱮ ᱜᱷᱟᱴ ᱠᱚ ᱵᱮᱱᱟᱣᱟ ᱥᱩᱱᱩᱢ ᱠᱚ ᱵᱚᱦᱮᱞᱟ ᱟᱨ ᱯᱩᱭᱥᱟ ᱠᱚ ᱮᱢᱟ ᱰᱟᱹᱵᱨᱟᱹ ᱨᱟᱠᱟᱵ ᱠᱟᱛᱮᱜ ᱟᱫᱚ ᱚᱲᱟᱜ ᱥᱮᱱ ᱜᱤᱠᱩ ᱦᱤᱡᱩᱜᱼᱟ ᱟᱨ ᱵᱟᱵᱟ ᱠᱚᱫᱚ ᱢᱚᱲᱟ ᱱᱤᱭᱟᱹ ᱥᱚᱥᱟᱱ ᱠᱚ ᱪᱟᱞᱟᱣ ᱠᱟᱱᱟ ᱡᱟᱦᱟᱸᱭ ᱚᱸᱰᱮ ᱚᱸᱰᱮ ᱟᱡᱨᱮᱱ ᱠᱚᱲᱟ ᱫᱟᱜᱼᱮ ᱮᱢᱟᱭᱟ ᱚᱱᱟ ᱛᱟᱭᱚᱢᱮ ᱥᱮᱸᱜᱮᱞ ᱟᱭᱟ ᱚᱱᱟᱛᱟᱭᱚᱢ ᱡᱟᱝ ᱵᱟᱦᱟ ᱦᱟᱞᱟᱝ ᱠᱟᱛᱮᱜ ᱜᱟᱰᱟ ᱨᱮᱭ ᱵᱚᱦᱮᱭᱟ ᱵᱚᱦᱮᱞ ᱜᱚᱞ ᱠᱟᱜᱼᱟ ᱚᱸᱰᱮ ᱜᱷᱟᱴ ᱵᱮᱱᱟᱣ ᱠᱟᱛᱮᱜ ᱢᱤᱫᱴᱮᱱ ᱯᱩᱭᱥᱟᱭ ᱮᱢᱟ ᱥᱩᱱᱩᱢᱮ ᱵᱚᱦᱮᱞᱟ ᱟᱨ ᱚᱸᱰᱮ ᱜᱤ ᱩᱵ ᱠᱚ ᱦᱚᱭᱚᱭ ᱛᱟᱭᱟ ᱚᱱᱟ ᱛᱟᱭᱚᱢ ᱰᱟᱹᱵᱨᱟᱹ ᱨᱟᱠᱟᱵ ᱠᱟᱛᱮᱜ ᱚᱲᱟᱜ ᱠᱚ ᱨᱩᱭᱟᱹᱲ ᱟ ᱚᱲᱟᱜ ᱵᱚᱞᱚᱜ ᱞᱟᱦᱟᱨᱮ ᱡᱟᱸᱜᱟ ᱠᱚ ᱟᱹᱨᱩᱵ ᱠᱚᱣᱟ ᱡᱟᱸᱜᱟ ᱟᱹᱨᱩᱵ ᱛᱟᱭᱚᱢ ᱫᱚ ᱢᱩᱪᱟᱹᱫ ᱥᱤᱢ ᱠᱩᱴᱟᱹᱢ ᱠᱟᱛᱮᱜ ᱠᱚ ᱥᱩᱲᱟᱹᱭᱟ ᱟᱫᱚ ᱚᱸᱰᱮ ᱜᱤ ᱢᱩᱪᱟᱹᱫ ᱮᱱᱟ